ᱡᱚᱛᱚ ᱠᱷᱚᱱ ᱫᱚ ᱡᱤᱞ ᱯᱤᱴᱷᱟᱹ ᱠᱚ ᱞᱮᱴᱚ ᱠᱚ ᱟᱨ ᱦᱮᱲᱮᱢᱟᱜ ᱨᱚᱥᱜᱩᱞᱞᱟᱹ ᱠᱚ ᱞᱟᱹᱰᱩ ᱠᱚ ᱢᱟᱱᱮ ᱟᱹᱰᱤ ᱜᱟᱹᱱᱤᱧ ᱠᱩᱥᱤᱭᱟᱜᱼᱟ ᱡᱚᱢ ᱛᱮ ᱡᱟᱦᱟᱸᱞᱮᱠᱟ ᱡᱷᱤᱞᱯᱤ ᱚᱱᱟ ᱠᱚ ᱦᱮᱲᱮᱢᱟᱜ ᱫᱚᱠᱚ ᱵᱮᱱᱟᱣᱟ ᱡᱚᱢᱛᱮ ᱪᱮᱦᱨᱟ ᱵᱩᱡᱷᱟᱹᱜᱼᱟ ᱥᱤᱵᱤᱞᱟ ᱟᱨ ᱟᱹᱰᱤ ᱜᱟᱱ ᱚᱱᱠᱟ ᱡᱚᱢᱼᱧᱩᱣᱟᱜ ᱢᱮᱱᱟᱜᱼᱟ ᱡᱟᱦᱟᱸᱭ ᱡᱷᱟᱞ ᱢᱩᱲᱤ ᱠᱚ ᱵᱮᱱᱟᱣᱟ ᱪᱟᱱᱟᱪᱩᱨ ᱛᱮ ᱠᱷᱟᱹᱡᱟᱹᱲᱤ ᱟᱨ ᱟᱹᱞᱩ ᱠᱚ ᱯᱮᱸᱭᱟᱡᱽ ᱠᱚ ᱢᱟᱹᱨᱤᱪ ᱠᱚ ᱮᱢᱟᱱᱼᱛᱮᱢᱟᱱ ᱟᱹᱰᱤᱜᱟᱱ ᱠᱚ ᱮᱢᱟᱜᱼᱟ ᱚᱱᱟ ᱨᱮ ᱢᱟᱱᱮ ᱡᱚᱢ ᱡᱚᱦᱚᱜ ᱠᱟᱹᱡ ᱤᱭᱟᱹ ᱠᱚᱨᱮ ᱡᱚᱢ ᱡᱚᱦᱚᱡ ᱫᱚ ᱢᱚᱪᱟ ᱠᱚᱨᱮ ᱪᱮᱨᱦᱟ ᱵᱩᱡᱷᱟᱹᱜᱼᱟ ᱥᱤᱵᱤᱞ ᱫᱷᱟᱨᱟ ᱵᱩᱡᱷᱟᱹᱜᱼᱟ ᱚᱱᱟ ᱪᱮᱠᱟ ᱚᱱᱟᱧ ᱠᱩᱥᱤᱭᱟᱜᱼᱟ ᱟᱨ ᱞᱮᱴᱚ ᱫᱚ ᱡᱤᱞ ᱛᱮ ᱤᱭᱟᱹ ᱠᱚᱜᱼᱟ ᱵᱤᱱᱟᱹ ᱡᱤᱞ ᱦᱚᱞᱚᱝ ᱯᱮᱸᱭᱟᱡᱽ ᱟᱫᱟ ᱨᱚᱥᱩᱱ ᱢᱟᱹᱨᱤᱪ ᱵᱷᱟᱡᱟ ᱧᱚᱜ ᱠᱟᱛᱮ ᱩᱛᱩ ᱠᱟᱛᱮ ᱟᱨ ᱦᱮᱰᱮᱡᱚᱜ ᱡᱚᱦᱚᱜ ᱦᱚᱞᱚᱝ ᱠᱚᱠᱚ ᱮᱢᱟᱜᱼᱟ ᱪᱮᱦᱨᱟ ᱵᱩᱡᱷᱟᱹᱜᱼᱟ ᱥᱤᱵᱤᱞᱟ ᱟᱨ ᱡᱤᱞ ᱩᱛᱩ ᱠᱚ ᱡᱤᱞ ᱯᱤᱴᱷᱟᱹ ᱠᱚ ᱡᱤᱞ ᱯᱤᱴᱷᱟᱹ ᱦᱚᱸ ᱦᱚᱞᱚᱝ ᱛᱮᱠᱚ ᱵᱮᱱᱟᱣᱟ ᱢᱟᱲᱟᱝ ᱫᱚᱠᱚ ᱯᱟᱛᱲᱟᱭᱟ ᱚᱱᱟ ᱯᱚᱨᱮ ᱡᱤᱞ ᱠᱚ ᱟᱹᱜᱩᱭᱟ ᱦᱚᱞᱚᱝ ᱠᱚᱠᱚ ᱦᱩᱲᱩᱝᱟ ᱟᱨ ᱩᱛᱩᱭᱟᱠᱚ ᱩᱛᱩ ᱠᱟᱛᱮᱫ ᱠᱚ ᱤᱭᱟᱹᱭᱟ ᱤᱥᱤᱱᱟ ᱤᱥᱤᱱ ᱦᱩᱭ ᱠᱟᱛᱮ ᱚᱱᱟ ᱦᱚᱞᱚᱝ ᱠᱚᱠᱚ ᱥᱤᱯᱤᱭᱟ ᱥᱤᱯᱤ ᱠᱟᱛᱮ ᱠᱚ ᱪᱟᱯᱟᱫᱟ ᱪᱟᱯᱟᱫ ᱪᱟᱯᱟᱫ ᱠᱟᱛᱮᱱ ᱦᱚᱞᱚᱝ ᱠᱚ ᱪᱟᱯᱟᱫᱟ ᱯᱷᱤᱨ ᱚᱱᱟ ᱨᱮᱠᱚ ᱮᱢᱟᱜᱼᱟ ᱟᱨ ᱚᱱᱟ ᱯᱚᱨᱮ ᱠᱚ ᱪᱟᱯᱴᱟᱭᱟ ᱪᱟᱯᱴᱟ ᱠᱟᱛᱮ ᱥᱮᱸᱜᱮᱞ ᱨᱮ ᱱᱟᱫᱣᱟ ᱨᱮᱠᱚ ᱪᱚᱸᱫᱟᱭᱟ ᱟᱨ ᱚᱱᱟ ᱟᱹᱞᱴᱤᱼᱯᱟᱹᱞᱴᱤᱭᱟᱠᱚ ᱚᱱᱟ ᱯᱚᱨᱮ ᱤᱥᱤᱱᱚᱜᱼᱟ ᱟᱫᱚ ᱡᱚᱢ ᱞᱮᱠᱷᱟᱱ ᱪᱮᱦᱨᱟ ᱥᱤᱵᱤᱞᱟ ᱟᱨ ᱦᱮᱲᱮᱢᱟᱜ ᱠᱚᱫᱚ ᱪᱤᱱᱤ ᱫᱤ ᱦᱮᱲᱮᱢ ᱜᱮᱫᱚ ᱚᱱᱟ ᱛᱮ ᱵᱮᱱᱟᱣ ᱞᱮᱠᱷᱟᱱ ᱫᱚ ᱥᱤᱵᱤᱞᱟ ᱟᱨᱦᱚᱸ ᱚᱝᱠᱟ ᱟᱹᱰᱤᱜᱟᱱ ᱡᱚᱢᱟᱜ ᱠᱚ ᱢᱮᱱᱟᱜᱼᱟ ᱚᱱᱟᱛᱮ ᱡᱚᱢ ᱦᱟᱸᱜ ᱫᱩᱧ ᱠᱩᱥᱤᱭᱟᱜᱼᱟ ᱫᱟᱠᱟ ᱠᱚ ᱥᱳᱲᱮ ᱫᱟᱠᱟ ᱠᱚ ᱟᱨᱦᱚᱸ ᱚᱱᱟ ᱪᱟᱴ ᱠᱚ ᱪᱟᱣᱢᱤᱱ ᱠᱚ ᱯᱟᱯᱲᱤ ᱠᱚ ᱟᱹᱰᱤᱜᱟᱱ ᱚᱱᱠᱟ ᱡᱚᱢᱟᱜ ᱢᱮᱱᱟᱜᱼᱟ ᱥᱤᱵᱤᱞᱤᱧᱟ ᱡᱚᱢ ᱞᱮᱠᱷᱟᱱ ᱟᱨ ᱵᱮᱥ ᱫᱷᱟᱨᱟᱧ ᱵᱩᱡᱷᱟᱹᱣᱟ ᱢᱚᱱᱮ ᱠᱚᱦᱚᱸ ᱵᱟᱝᱟ ᱡᱚᱢ ᱠᱮᱜᱼᱟᱹᱧ ᱟᱥᱟ ᱞᱤᱱᱟᱹᱧ ᱛᱟᱦᱮᱸᱜ ᱡᱚᱢ ᱠᱮᱜᱼᱟᱹᱧ ᱚᱱᱟ ᱪᱮᱠᱟᱧ ᱠᱩᱥᱤᱭᱟᱜᱼᱟ